ᱦᱮᱞᱳ ᱟᱢ ᱚᱠᱚᱭᱮᱢ ᱢᱮᱱᱮᱫᱼᱟ ᱚ ᱦᱚᱸ ᱤᱧ ᱫᱚ ᱢᱤᱫᱴᱟᱝ ᱠᱷᱤᱞᱟᱲᱤᱧ ᱞᱟᱹᱭᱮᱫᱼᱟ ᱦᱳᱭ ᱦᱳᱭ ᱢᱮᱱᱟᱜ ᱠᱚᱜᱮᱭᱟ ᱦᱳᱭ ᱢᱮᱱᱟᱜ ᱠᱚᱜᱮᱭᱟ ᱟᱨ ᱫᱤᱱ ᱫᱤᱱ ᱜᱮᱞᱮ ᱠᱷᱮᱹᱞᱟ ᱴᱟᱺᱰᱤ ᱠᱚᱨᱮ ᱫᱚ ᱦᱮᱸ ᱦᱳᱭ ᱵᱮᱥ ᱫᱚ ᱵᱮᱥ ᱜᱮᱞᱮ ᱠᱷᱮᱞᱟ ᱦᱳᱭ ᱜᱟᱱᱚᱜ ᱜᱮᱭᱟ ᱚᱱᱟ ᱢᱟ ᱟᱹᱰᱤ ᱵᱷᱟᱹᱜᱤ ᱠᱟᱛᱷᱟ ᱠᱟᱱᱟ ᱡᱩᱫᱤ ᱟᱢ ᱠᱳᱪ ᱢᱟᱥᱴᱟᱨᱚᱜ ᱞᱟᱹᱜᱤᱫ ᱮᱢ ᱵᱮᱱᱟᱜ ᱠᱷᱟᱱ ᱫᱚ ᱦᱳᱭ ᱚᱱᱟᱢᱟ ᱴᱷᱤᱠ ᱠᱟᱛᱷᱟ ᱠᱟᱱ ᱜᱮᱭᱟ ᱟᱫᱚ ᱤᱭᱟᱹ ᱠᱩᱞᱤ ᱜᱟᱛᱮ ᱠᱚ ᱠᱩᱞᱤ ᱠᱟᱛᱮᱞᱤᱧ ᱞᱟᱹᱭᱟᱢᱟ ᱦᱮᱸ ᱚᱱᱠᱟ ᱫᱚ ᱥᱟᱸᱜᱮ ᱫᱷᱟᱨᱟ ᱜᱮ ᱞᱮᱭᱟ ᱦᱮᱸ ᱜᱟᱛᱮ ᱜᱟᱛᱮ ᱠᱷᱮᱞ ᱵᱟᱲᱟᱭ ᱜᱮᱭᱟ ᱞᱮ ᱠᱷᱮᱞ ᱫᱚ ᱦᱳᱭ ᱥᱮᱛᱟᱜ ᱵᱮᱲᱟ ᱦᱚᱸ ᱯᱨᱮᱠᱴᱤᱥ ᱫᱚᱞᱮ ᱯᱨᱮᱠᱴᱤᱥ ᱜᱮᱭᱟ ᱟᱨ ᱫᱚ ᱟᱹᱭᱩᱵ ᱵᱮᱲᱟ ᱜᱮ ᱡᱟᱹᱥᱛᱤ ᱫᱚᱞᱮ ᱠᱷᱮᱞᱟ ᱛᱟᱨᱟᱥᱤᱧ ᱵᱮᱲᱟ ᱦᱳᱭ ᱠᱩᱞᱤ ᱠᱚᱣᱟᱹᱧ ᱱᱤᱭᱟᱹ ᱵᱟᱨ ᱪᱟᱹᱞᱩ ᱟᱠᱟᱱ ᱜᱮᱭᱟ ᱪᱟᱹᱞᱩ ᱫᱚ ᱯᱮᱠᱴᱤᱥ ᱵᱟᱲᱟᱭᱮᱫ ᱜᱮᱭᱟᱞᱮ ᱦᱮᱸ ᱦᱳᱭ ᱵᱟᱝ ᱜᱮ ᱡᱚᱛᱚ ᱜᱮ ᱥᱮᱛᱟᱜ ᱫᱚ ᱵᱟᱝ ᱟᱛᱟ ᱠᱚᱣᱟ ᱟᱫᱷᱟ ᱫᱚ ᱛᱟᱨᱟᱥᱤᱧ ᱵᱮᱲᱟ ᱜᱮ ᱦᱳᱭ ᱦᱳᱭ ᱠᱩᱞᱤ ᱠᱚᱣᱟᱹᱧ ᱦᱟᱸᱜ ᱛᱮᱦᱮᱧ ᱜᱮ ᱫᱷᱤᱱᱟᱹᱝ ᱜᱟᱱ ᱦᱳᱭ ᱞᱟᱹᱭ ᱨᱩᱣᱟᱹᱲᱟᱹᱢᱟᱹᱧ ᱦᱳᱭ ᱦᱳᱭ ᱴᱷᱤᱠᱜᱮᱭᱟ